ᱜᱤᱫᱽᱨᱟᱹ ᱩᱢᱮᱨᱨᱮ ᱤᱧ ᱫᱚ ᱵᱟᱝᱞᱟ ᱢᱤᱰᱤᱭᱟᱢ ᱛᱤᱧ ᱯᱟᱲᱦᱟᱣ ᱞᱮᱱᱟ ᱵᱟᱝᱞᱟ ᱢᱤᱰᱤᱭᱟᱢᱨᱮ ᱡᱮᱦᱮᱛᱩ ᱤᱧ ᱫᱚ ᱥᱟᱱᱛᱟᱲ ᱜᱤᱫᱽᱨᱟᱹ ᱠᱟᱹᱱᱟᱹᱧ ᱯᱟᱲᱦᱟᱜ ᱞᱟᱹᱜᱤᱫ ᱛᱮ ᱟᱹᱰᱤ ᱮᱸᱴᱠᱮ ᱴᱚᱬᱮ ᱛᱟᱦᱮᱱ ᱛᱟᱦᱮᱫ ᱛᱤᱧᱟᱹ ᱤᱱᱟᱹ ᱛᱟᱭᱚᱢ ᱡᱮᱠᱷᱚᱱ ᱢᱟᱫᱽᱫᱷᱚᱢᱤᱠ ᱥᱮ ᱢᱮᱴᱴᱨᱤᱠ ᱤᱧ ᱯᱟᱥ ᱠᱮᱫᱟ ᱵᱟᱝᱞᱟ ᱢᱤᱰᱤᱭᱟᱢ ᱛᱮ ᱡᱮᱧ ᱩᱭᱦᱟᱹᱨ ᱪᱤᱱᱛᱟᱹᱣ ᱠᱮᱫᱟ ᱡᱮ ᱤᱧ ᱦᱚᱸ ᱢᱤᱫ ᱴᱮᱱ ᱚᱞᱪᱤᱠᱤ ᱵᱳᱭ ᱤᱧ ᱧᱟᱢ ᱞᱮᱫᱼᱟ ᱚᱱᱟ ᱚᱞᱪᱤᱠᱤ ᱵᱳᱭ ᱯᱟᱲᱦᱟᱣ ᱠᱟᱛᱮᱫ ᱤᱧ ᱤᱧ ᱪᱤᱱᱛᱟᱹ ᱵᱷᱟᱵᱽᱱᱟᱭᱮᱱᱟ ᱟᱞᱮ ᱦᱚᱸ ᱢᱤᱫ ᱴᱮᱱ ᱥᱟᱱᱛᱟᱞᱤ ᱵᱷᱟᱥᱟ ᱢᱮᱱᱟᱜ ᱛᱟᱞᱮᱭᱟ ᱥᱠᱤᱨᱤᱯᱴ ᱢᱮᱱᱟᱜ ᱛᱟᱞᱮᱭᱟ ᱚᱞ ᱪᱤᱠᱤ ᱤᱧ ᱦᱚᱸ ᱫᱟᱨᱟᱭ ᱠᱟᱱ ᱫᱤᱱᱨᱮ ᱯᱟᱹᱴᱷᱩᱣᱟᱹ ᱠᱩᱲᱤ ᱠᱚᱲᱟ ᱠᱚ ᱚᱞ ᱪᱤᱠᱤ ᱛᱮ ᱯᱟᱲᱦᱟᱜ ᱞᱟᱹᱜᱤᱫ ᱛᱮ ᱤᱧ ᱠᱩᱨᱩᱢᱩᱴᱩᱭᱟ ᱟᱨ ᱤᱧ ᱯᱟᱲᱦᱟᱣ ᱠᱚᱣᱟ ᱱᱤᱭᱟᱹ ᱜᱮ ᱤᱧᱟᱹᱜ ᱢᱩᱞ ᱩᱫᱽᱫᱮᱥᱥᱚ ᱫᱚ ᱛᱟᱦᱮᱸ ᱠᱟᱱᱟ